ᱟᱵᱚ ᱠᱷᱮᱨᱣᱟᱲ ᱥᱟᱶᱛᱟᱭ ᱦᱤᱥᱟᱹᱵ ᱛᱮᱫᱚ ᱥᱮᱨᱮᱧ ᱟᱹᱰᱤ ᱞᱟᱹᱠᱛᱤᱭᱟᱱ ᱡᱤᱱᱤᱥ ᱠᱟᱱᱟ ᱱᱚᱣᱟ ᱦᱚᱸ ᱥᱚᱢᱚᱭ ᱨᱮ ᱥᱚᱢᱚᱭ ᱨᱮᱵᱚᱱ ᱥᱮᱨᱮᱧᱟ ᱵᱷᱮᱜᱟᱨ ᱵᱷᱮᱜᱟᱨ ᱥᱮᱨᱮᱧ ᱥᱚᱦᱚᱨᱟᱭ ᱵᱚᱸᱜᱟᱨᱮ ᱥᱚᱦᱚᱨᱟᱭ ᱥᱮᱨᱮᱧ ᱠᱚ ᱟᱨ ᱵᱟᱦᱟ ᱵᱚᱸᱜᱟᱨᱮ ᱵᱟᱦᱟ ᱥᱮᱨᱮᱧ ᱠᱚ ᱚᱱᱠᱟᱜᱮ ᱡᱩᱫᱤ ᱰᱷᱮᱨ ᱵᱚᱱ ᱨᱟᱹᱥᱠᱟᱹ ᱩᱛᱟᱹᱨᱚᱜᱼᱟ ᱮᱱᱠᱷᱟᱱ ᱫᱚ ᱞᱟᱜᱽᱬᱮ ᱵᱚᱱ ᱮᱱᱮᱡᱼᱟ ᱟᱠᱷᱲᱟ ᱨᱮ ᱚᱱᱟ ᱮᱱᱮᱡ ᱥᱮᱨᱮᱧ ᱫᱚ ᱡᱟᱦᱟᱸ ᱛᱤᱥ ᱜᱮᱠᱚ ᱮᱱᱮᱡ ᱥᱮᱨᱮᱧᱟ ᱟᱨ ᱱᱚᱣᱟ ᱠᱚᱨᱮ ᱞᱤᱧ ᱢᱮᱥᱟ ᱵᱟᱲᱟ ᱟᱠᱟᱱ ᱜᱮᱭᱟ ᱟᱹᱞᱤᱧ ᱦᱚᱸ ᱫᱚᱝ ᱥᱮᱨᱮᱧ ᱫᱚ ᱵᱟᱯᱞᱟ ᱵᱤᱦᱟᱹ ᱢᱟᱱᱮ ᱞᱮᱜ ᱨᱮᱱᱟᱜ ᱥᱮᱨᱮᱧ ᱠᱟᱱᱟ ᱱᱚᱣᱟ ᱠᱚᱫᱚ ᱵᱟᱯᱞᱟ ᱵᱤᱦᱟᱹ ᱜᱩᱡᱩᱜ ᱨᱮᱦᱚᱸ ᱠᱚ ᱥᱮᱨᱮᱧᱟ ᱤᱱᱟᱹ ᱵᱷᱟᱸᱰᱟᱱ ᱨᱮᱠᱚ ᱥᱮᱨᱮᱧᱟ ᱟᱨ ᱱᱚᱣᱟ ᱮᱱᱮᱡ ᱥᱮᱨᱮᱧ ᱰᱟᱱᱴᱟ ᱮᱱᱮᱡ ᱥᱮᱨᱮᱧ ᱠᱚ ᱡᱟᱦᱟᱸ ᱢᱮᱱᱟᱜᱼᱟ ᱟᱹᱰᱤ ᱯᱨᱚᱠᱟᱨ ᱮᱱᱮᱡ ᱥᱮᱨᱮᱧ ᱛᱟᱵᱚᱱ ᱢᱮᱱᱟᱜᱼᱟ